ᱥᱚᱨᱠᱟᱨᱤ ᱤᱥᱠᱤᱢ ᱫᱚ ᱦᱩᱭᱩᱜ ᱠᱟᱱᱟ ᱥᱤᱠᱠᱷᱟᱥᱨᱤ ᱠᱚᱱᱱᱟᱥᱨᱤ ᱨᱩᱯᱩᱥᱨᱤ ᱵᱤᱫᱷᱣᱟᱹ ᱵᱷᱟᱛᱟ ᱵᱚᱭᱥᱠᱚ ᱵᱷᱟᱛᱟ ᱥᱚᱣᱟᱢᱤ ᱵᱤᱵᱮᱠᱟᱱᱚᱱᱫᱚ ᱮᱥᱠᱚᱞᱟᱨᱥᱤᱯ ᱮᱢᱟᱱ ᱮᱢᱟᱱᱟᱜ ᱚᱱᱟ ᱪᱷᱟᱰᱟ ᱠᱟᱛᱮ ᱤᱧ ᱫᱚ ᱩᱯᱩᱠᱟᱨ ᱤᱧ ᱧᱟᱢ ᱮᱫᱟ ᱮᱥᱠᱚᱞᱟᱨᱥᱤᱯ ᱨᱮ